ᱱᱚᱣᱟ ᱟᱛᱳ ᱱᱚᱣᱟ ᱜᱚᱨᱟᱢ ᱨᱮ ᱪᱟᱛ ᱵᱚᱸᱜᱟ ᱠᱩᱱᱟᱹᱢᱤ ᱨᱮ ᱯᱟᱛᱟ ᱦᱩᱭᱩᱜᱼᱟ ᱢᱮᱱᱠᱷᱟᱱ ᱨᱚᱵᱤᱵᱟᱨ ᱦᱤᱞᱳᱜ ᱫᱚ ᱪᱷᱳ ᱦᱩᱭᱩᱜᱼᱟ ᱥᱳᱢᱵᱟᱨ ᱦᱤᱞᱳᱜ ᱫᱚ ᱯᱩᱡᱟᱹ ᱯᱟᱴᱟ ᱪᱷᱟᱹᱛᱤᱠ ᱯᱟᱴᱚᱠ ᱡᱚᱛᱚ ᱜᱮᱠᱚ ᱦᱤᱡᱩᱜ ᱜᱮᱭᱟ ᱪᱷᱟᱹᱛᱤᱠ ᱯᱟᱴᱚᱠ ᱫᱚ ᱡᱚᱛᱚ ᱫᱤᱱᱠᱚ ᱦᱤᱡᱩᱜᱼᱟ ᱟᱨ ᱛᱚᱵᱮ ᱟᱵᱚᱣᱟᱜ ᱥᱚᱢᱟᱡᱽ ᱨᱮᱫᱚ ᱟᱞᱮ ᱫᱚ ᱢᱤᱫ ᱫᱤᱱᱟᱜ ᱫᱤᱱ ᱨᱮᱜᱮ ᱞᱮ ᱯᱩᱡᱟᱹ ᱯᱟᱴᱟ ᱫᱚᱞᱮ ᱢᱩᱪᱟᱹᱫᱟ ᱥᱳᱢᱵᱟᱨ ᱨᱮᱜᱮ ᱟᱨ ᱢᱚᱝᱜᱚᱞ ᱵᱟᱨ ᱵᱩᱫᱷᱚᱵᱟᱨ ᱜᱩᱨᱩᱵᱟᱨ ᱡᱚᱛᱚ ᱫᱤᱱᱜᱮ ᱟᱢᱮᱢ ᱨᱟᱹᱥᱠᱟᱹ ᱫᱟᱲᱮᱭᱟᱜᱼᱟ ᱟᱨ ᱚᱱᱟ ᱠᱟᱛᱮᱫ ᱥᱮᱸᱫᱽᱨᱟ ᱵᱚᱸᱜᱟ

ᱛᱟᱞᱮ ᱪᱟᱹᱛ ᱵᱚᱸᱜᱟᱨᱮ ᱢᱮᱱᱟᱜᱼᱟ ᱵᱷᱮᱰᱟ ᱞᱮ ᱵᱚᱸᱜᱟᱭᱮᱭᱟ ᱥᱤᱢ ᱞᱮ ᱵᱚᱸᱜᱟ ᱠᱚᱣᱟ ᱵᱚᱸᱜᱟ ᱦᱩᱭ ᱠᱮᱫ ᱠᱚ ᱠᱷᱟᱱ ᱠᱚᱲᱟ ᱫᱚ ᱡᱚᱛᱚ ᱠᱟᱨᱦᱟ ᱵᱩᱨᱩ ᱛᱮᱠᱚ ᱨᱟᱠᱟᱵᱼᱟ ᱵᱩᱨᱩ ᱛᱮᱠᱚ ᱨᱟᱠᱟᱵᱼᱟ ᱠᱟᱨᱦᱟ ᱠᱩᱲᱤ ᱫᱚ ᱫᱟᱠᱟ ᱠᱚ ᱤᱫᱤ ᱠᱟᱛᱮᱫ ᱪᱟᱞᱟᱜ ᱟᱠᱚ ᱜᱤᱯᱤᱛᱤᱡ ᱴᱟᱺᱰᱤ ᱟᱬᱜᱚᱱ ᱴᱷᱮᱱ ᱡᱚᱢ ᱟᱠᱚ ᱧᱩᱭ ᱟᱠᱚ ᱥᱮᱸᱫᱽᱨᱟ ᱴᱟᱺᱰᱤ ᱠᱷᱚᱱᱟᱜ ᱦᱤᱡᱩᱜ ᱟᱠᱚ ᱢᱟᱺᱡᱷᱤ ᱚᱲᱟᱜ ᱠᱚ ᱥᱮᱴᱮᱨᱚᱜᱼᱟ ᱡᱟᱸᱜᱟ ᱠᱚ ᱟᱹᱨᱩᱵ ᱠᱚᱣᱟ ᱟᱨ ᱚᱸᱰᱮ ᱦᱚᱸᱠᱚ ᱫᱩᱯᱩᱞᱟ ᱚᱸᱰᱮ ᱦᱚᱸᱠᱚ ᱫᱩᱯᱩᱞᱟ ᱮᱱᱠᱷᱟᱱ ᱟᱹᱰᱤ ᱨᱟᱹᱥᱠᱟᱹ ᱜᱮ ᱵᱩᱡᱷᱟᱹᱜᱼᱟ ᱧᱮᱞ ᱡᱚᱝ ᱛᱮᱫᱚ ᱥᱮᱸᱫᱽᱨᱟ ᱵᱚᱸᱜᱟ ᱨᱮᱦᱚᱸ

ᱥᱤᱠᱟᱹᱨᱤᱭᱟᱹ ᱫᱚ ᱡᱟᱨᱯᱟ ᱥᱮᱸᱫᱽᱨᱟ ᱫᱚ ᱵᱟᱭ ᱦᱩᱭᱩᱜᱼᱟ ᱚᱱᱮ ᱚᱱᱠᱟᱨᱮ ᱠᱟᱨᱦᱟ ᱠᱚ ᱨᱟᱠᱟᱵᱟ ᱨᱩ ᱨᱩ ᱛᱮᱜᱮ ᱠᱚ ᱦᱤᱡᱩᱜᱼᱟ ᱦᱳᱭ